ᱤᱧᱟᱹᱜ ᱡᱤᱵᱚᱱ ᱨᱮ ᱜᱷᱚᱴᱟᱣ ᱟᱠᱟᱱ ᱡᱷᱚᱛᱚ ᱠᱷᱚᱱᱟᱜ ᱨᱚᱢᱚᱡᱽ ᱥᱮ ᱨᱟᱹᱥᱠᱟᱹ ᱜᱷᱚᱴᱚᱱᱟ ᱫᱚ ᱟᱹᱰᱤᱜᱟᱱ ᱜᱮ ᱢᱮᱱᱟᱜᱼᱟ ᱢᱮᱱᱠᱷᱟᱱ ᱚᱱᱟ ᱛᱟᱞᱟ ᱨᱮ ᱢᱮᱫᱴᱮᱱ ᱡᱟᱦᱟᱸ ᱫᱚ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱢᱤᱫᱴᱮᱱ ᱯᱟᱛᱟ ᱛᱟᱦᱮᱞᱮᱱᱟ ᱟᱞᱮ ᱟᱛᱳ ᱥᱩᱨ ᱨᱮᱜᱮ ᱡᱟᱦᱟᱸ ᱫᱚ ᱨᱟᱝᱜᱟ ᱛᱚ ᱚᱱᱟ ᱨᱟᱝᱜᱟ ᱨᱮ ᱯᱨᱚᱛᱤ ᱵᱚᱪᱚᱨ ᱜᱮ ᱯᱟᱛᱟ ᱦᱩᱭᱩᱜᱼᱟ ᱪᱟᱹᱛ ᱨᱮᱱᱟᱜ ᱢᱩᱪᱟᱹᱫ ᱫᱤᱱ ᱨᱮ ᱛᱚ ᱡᱟᱣ ᱥᱮᱨᱢᱟ ᱞᱮᱠᱟ ᱜᱮ ᱱᱚᱣᱟ ᱥᱟᱞ ᱪᱟᱹᱛ ᱨᱮᱱᱟᱜ ᱢᱩᱪᱟᱹᱫ ᱫᱤᱱ ᱨᱮ ᱱᱚᱣᱟ ᱯᱟᱛᱟ ᱫᱚ ᱦᱩᱭ ᱞᱮᱱᱟ ᱢᱮᱱᱠᱷᱟᱱ ᱚᱱᱟ ᱯᱟᱛᱟ ᱨᱮ ᱤᱧ ᱟᱨ ᱤᱧᱨᱮᱱ ᱡᱤᱣᱤ ᱡᱩᱨᱤ ᱫᱩᱞᱟᱹᱲ ᱜᱟᱛᱮ ᱱᱤᱫ ᱛᱮᱞᱤᱧ ᱧᱟᱯᱟᱢ ᱞᱮᱱᱟ ᱟᱨ ᱟᱹᱞᱤᱧ ᱧᱟᱯᱟᱢ ᱠᱟᱛᱮ ᱡᱟᱦᱟᱸ ᱦᱤᱞᱳᱜ ᱟᱹᱰᱤ ᱜᱮ ᱟᱭᱢᱟ ᱞᱤᱧ ᱫᱟᱬᱟ ᱠᱮᱫᱟ ᱜᱚᱴᱟ ᱫᱤᱱ ᱯᱟᱛᱟ ᱴᱟᱺᱰᱤᱞᱤᱧ ᱫᱟᱬᱟ ᱠᱮᱫᱟ ᱟᱹᱰᱤ ᱨᱚᱠᱚᱢ ᱦᱟᱱᱟ ᱱᱟᱣᱟ ᱞᱤᱧ ᱡᱚᱢ ᱠᱮᱫᱟ ᱦᱟᱱᱟ ᱱᱟᱣᱟ ᱞᱤᱧ ᱠᱤᱨᱤᱧ ᱠᱮᱫᱟ ᱟᱹᱰᱤ ᱨᱟᱹᱥᱠᱟᱹ ᱠᱟᱛᱮ ᱜᱮ ᱫᱤᱱ ᱞᱤᱧ ᱯᱟᱨᱚᱢ ᱠᱮᱫᱟ ᱟᱹᱰᱤ ᱥᱟᱶ ᱟᱹᱰᱤ ᱦᱚᱲ ᱥᱟᱶᱞᱤᱧ ᱧᱟᱯᱟᱢᱮᱱᱟ ᱱᱟᱣᱟ ᱱᱟᱣᱟ ᱦᱚᱲ ᱥᱟᱶ ᱟᱡ ᱨᱮᱱ ᱜᱟᱛᱮ ᱥᱟᱶ ᱤᱧ ᱨᱮᱱ ᱜᱟᱛᱮ ᱥᱟᱶ ᱮᱢᱚᱱ ᱠᱤ ᱚᱲᱟᱜ ᱦᱚᱲ ᱥᱟᱶ ᱦᱚᱸ ᱤᱱᱟᱹ ᱦᱤᱞᱳᱜᱫᱤᱱ ᱛᱮᱫ ᱟᱹᱰᱤ ᱨᱳᱢᱟᱱᱴᱤᱠ ᱛᱟᱦᱮᱠᱟᱱᱟ ᱮᱨᱯᱚᱨ ᱡᱚᱠᱷᱚᱱ ᱯᱟᱛᱟ ᱪᱟᱵᱟᱜ ᱞᱟᱹᱜᱤᱫᱚᱜ ᱠᱟᱱᱟ ᱩᱱ ᱫᱚ ᱟᱹᱞᱤᱧ ᱫᱚ ᱚᱲᱟᱜ ᱥᱮᱫ ᱞᱤᱧ ᱢᱚᱦᱰᱟᱭᱱᱟ ᱮᱨᱯᱚᱨ ᱚᱲᱟᱜ ᱪᱟᱞᱟᱜ ᱚᱠᱛᱮ ᱢᱤᱫ ᱡᱟᱭᱜᱟ ᱨᱮᱞᱤᱧ ᱫᱩᱲᱩᱵ ᱞᱮᱱᱟ ᱴᱷᱤᱠ ᱩᱱ ᱥᱚᱢᱚᱭ ᱫᱚ ᱵᱮᱲᱟᱭ ᱦᱟᱸᱥᱩᱨᱚᱜ ᱠᱟᱱ ᱛᱟᱦᱮᱱᱟ ᱟᱨ ᱵᱮᱲᱟ ᱦᱟᱸᱥᱩᱨᱚᱜ ᱚᱠᱛᱮ ᱚᱱᱟ ᱠᱚᱨᱮᱱᱟᱜ ᱡᱟᱦᱟᱸ ᱱᱮᱪᱟᱨᱮᱞ ᱫᱨᱤᱥᱥᱚ ᱛᱮᱫ ᱥᱮ ᱟᱹᱰᱤ ᱪᱮᱦᱨᱟ ᱧᱮᱞᱚᱜ ᱠᱟᱱ ᱛᱟᱦᱮᱱᱟ ᱟᱨ ᱡᱟᱦᱟᱸᱭ ᱢᱤᱫ ᱦᱚᱲ ᱫᱩᱞᱟᱹᱲ ᱨᱮ ᱯᱟᱲᱟᱣ ᱞᱮᱱᱠᱷᱟᱱ ᱡᱟᱦᱟᱸ ᱯᱨᱟᱠᱨᱤᱛᱤᱠ ᱱᱮᱪᱟᱨᱮᱞ ᱡᱤᱱᱤᱥ ᱥᱮ ᱟᱹᱰᱤ ᱪᱮᱦᱨᱟ ᱜᱮ ᱧᱮᱞᱚᱜᱼᱟ ᱢᱟᱱᱮ ᱚᱱᱟ ᱫᱚ ᱡᱟᱦᱟᱸᱭ ᱫᱚ ᱫᱩᱞᱟᱹᱲ ᱨᱮᱭ ᱧᱩᱨ ᱠᱟᱱᱟ ᱮᱠᱢᱟᱛᱨᱚ ᱩᱱᱤ ᱛᱮᱫ ᱜᱮᱭ ᱵᱩᱡᱽ ᱫᱟᱲᱮᱭᱟᱜᱼᱟ ᱛᱚ ᱤᱧ ᱤᱱᱟᱹ ᱦᱤᱞᱳᱜ ᱟᱹᱰᱤ ᱜᱮ ᱨᱟᱹᱥᱠᱟᱹᱧ ᱵᱩᱡᱷᱟᱹᱣᱮᱫ ᱛᱟᱦᱮᱱᱟ ᱤᱧᱟᱹᱜ ᱢᱚᱱᱮ ᱦᱩᱭᱩᱜ ᱠᱟᱱ ᱛᱟᱦᱮᱱᱟ ᱱᱚᱝᱠᱟᱱ ᱫᱤᱱ ᱡᱩᱫᱤ ᱟᱨᱚ ᱟᱨᱚᱧ ᱧᱟᱢ ᱫᱟᱲᱮᱭᱟᱜᱼᱟ ᱛᱟᱦᱚᱞᱮ ᱟᱨᱚ ᱵᱷᱟᱜᱮ ᱠᱚᱜᱼᱟ